ᱤᱧ ᱫᱚ ᱛᱟᱭᱚᱢ ᱫᱟᱨᱟᱢ ᱤᱧᱟᱹᱜ ᱠᱮᱨᱤᱭᱟᱨ ᱞᱟᱹᱜᱤᱫ ᱛᱮ ᱤᱧ ᱫᱚ ᱱᱟᱨᱥ ᱤᱧ ᱴᱨᱮᱱᱤᱝ ᱚᱜ ᱠᱟᱱᱟ ᱡᱟᱛᱮ ᱤᱧ ᱫᱚ ᱥᱟᱱᱟᱢ ᱦᱚᱲᱤᱧ ᱜᱚᱲᱚ ᱮᱢ ᱫᱟᱲᱮ ᱟᱠᱚ ᱨᱩᱣᱟᱹᱜ ᱦᱟᱹᱥᱩ ᱨᱮ ᱟᱨ ᱡᱟᱦᱟᱸᱭ ᱠᱚ ᱨᱩᱣᱟᱹᱜᱼᱟ ᱩᱱᱠᱩ ᱡᱮᱢᱚᱱ ᱵᱷᱟᱹᱜᱤ ᱦᱚᱥᱯᱤᱴᱟᱞ ᱨᱮᱠᱚ ᱵᱷᱚᱨᱛᱤ ᱫᱟᱲᱮᱭᱟᱜ ᱚᱱᱟ ᱵᱮᱵᱚᱥᱛᱷᱟᱧ ᱦᱟᱛᱟᱣ ᱫᱟᱲᱮᱜ ᱡᱮᱢᱚᱱ ᱟᱨ ᱡᱟᱦᱟᱸᱭ ᱵᱟᱝ ᱠᱚ ᱴᱤᱠᱟᱹᱣ ᱫᱟᱲᱮᱜ ᱠᱟᱱᱟ ᱡᱮ ᱚᱠᱚᱭ ᱰᱚᱠᱴᱚᱨ ᱴᱷᱮᱱ ᱠᱚ ᱪᱟᱞᱟᱣ ᱞᱮᱱᱠᱷᱟᱱ ᱩᱱᱠᱩ ᱫᱚ ᱢᱚᱡᱽ ᱛᱮᱠᱚ ᱫᱮᱠᱷᱟᱣ ᱫᱟᱲᱮᱭᱟᱜᱼᱟ ᱡᱮᱢᱚᱱ ᱤᱧ ᱫᱚ ᱩᱱᱠᱩ ᱜᱚᱲᱚ ᱥᱚᱯᱚᱦᱚᱫ ᱤᱧ ᱮᱢ ᱫᱟᱲᱮ ᱠᱚ ᱢᱟ ᱟᱛᱳ ᱴᱚᱞᱟ ᱨᱮᱦᱚᱸ ᱡᱮᱢᱚᱱᱤᱧ ᱜᱚᱲᱚᱧ ᱮᱢ ᱫᱟᱲᱮ ᱠᱚ ᱢᱟ ᱨᱩᱣᱟᱹ ᱦᱟᱹᱥᱩ ᱨᱮ ᱚᱠᱟ ᱠᱚ ᱨᱟᱱ ᱠᱚ ᱡᱚᱢᱟ ᱟᱨ ᱤᱧᱟᱹᱜ ᱚᱲᱟᱜ ᱨᱮᱱ ᱦᱚᱲ ᱦᱚᱸ ᱡᱮᱢᱚᱱ ᱢᱚᱡᱽ ᱛᱮᱧ ᱫᱚᱦᱚ ᱫᱟᱲᱮᱣᱟᱠᱚ ᱢᱟ